ᱱᱮᱛᱟᱨ ᱫᱚ ᱟᱹᱥᱩᱞᱚᱜ ᱦᱚᱨᱼᱰᱟᱦᱟᱨ ᱟᱹᱰᱤ ᱰᱷᱮᱨ ᱢᱮᱱᱟᱜᱼᱟ ᱪᱮᱠᱟᱛᱮ ᱤᱧ ᱱᱤᱛᱳᱜ ᱢᱟᱫ ᱛᱮ ᱟᱹᱰᱤ ᱰᱷᱮᱨ ᱡᱤᱱᱤᱥ ᱤᱧ ᱵᱮᱱᱟᱣ ᱫᱟᱲᱮᱭᱟᱜᱼᱟ ᱡᱟᱦᱟᱸ ᱞᱮᱠᱟ ᱡᱚᱱᱚᱜ ᱠᱚ ᱴᱩᱝᱠᱤ ᱠᱚ ᱦᱟᱴᱟᱜ ᱠᱚ ᱪᱟᱞᱟ ᱠᱚ ᱟᱨᱦᱚᱸ ᱢᱟᱪᱤ ᱠᱚ ᱡᱟᱦᱟᱱᱟᱜ ᱜᱟᱰᱚ ᱵᱚᱱ ᱢᱮᱱᱮᱫᱼᱟ ᱟᱨ ᱱᱚᱣᱟ ᱠᱚ ᱧᱮᱞ ᱡᱚᱝ ᱨᱮᱫᱚ ᱟᱹᱰᱤ ᱪᱚᱨᱚᱠ ᱧᱮᱞᱚᱜᱼᱟ ᱟᱨ ᱡᱚᱱᱚᱜ ᱛᱮᱫᱚ ᱡᱚᱜᱟᱵᱚᱱ ᱦᱟᱴᱟᱜ ᱛᱮᱫᱚ ᱪᱟᱣᱞᱮ ᱠᱚᱵᱚᱱ ᱜᱩᱢᱟ ᱥᱟᱞᱟᱭᱟᱵᱚᱱ ᱟᱨ ᱴᱩᱞ ᱠᱚᱫᱚ ᱫᱩᱲᱩᱵ ᱟᱵᱚᱱ ᱟᱨ ᱱᱚᱣᱟ ᱠᱚᱫᱚ ᱟᱹᱠᱷᱨᱤᱧᱚᱜᱼᱟ ᱟᱛᱳ ᱛᱮ ᱤᱫᱤ ᱠᱚ ᱦᱤᱡᱩᱜᱼᱟ ᱟᱨ ᱵᱟᱝᱠᱷᱟᱱ ᱫᱚ ᱤᱧ ᱤᱫᱤ ᱦᱩᱭᱤᱧᱟᱹ ᱟᱨ ᱤᱧᱟᱹᱜ ᱚᱱᱟ ᱟᱹᱠᱷᱨᱤᱧᱚᱜᱼᱟ ᱚᱱᱟᱛᱮ ᱤᱧ ᱴᱷᱮᱱ ᱯᱩᱭᱥᱟᱹ ᱦᱤᱡᱩᱜᱼᱟ ᱟᱨ ᱯᱩᱭᱥᱟᱹ ᱦᱮᱡ ᱞᱮᱱᱠᱷᱟᱱ ᱤᱧ ᱩᱛᱩ ᱵᱩᱞᱩᱝ ᱥᱟᱵᱚᱱ ᱥᱩᱱᱩᱢ ᱡᱚᱛᱚᱣᱟᱜ ᱤᱧ ᱠᱤᱨᱤᱧ ᱫᱟᱲᱮᱭᱟᱜᱼᱟ ᱟᱨ ᱡᱟᱦᱟᱸ ᱢᱟᱫ ᱛᱤᱧ ᱢᱮᱱᱟᱜᱼᱟ ᱚᱱᱟ ᱫᱚ ᱤᱧᱟᱹᱜ ᱚᱲᱟᱜ ᱨᱮᱱᱟᱜ ᱛᱟᱦᱮᱱᱟ ᱟᱨ ᱮᱴᱟᱜ ᱴᱷᱮᱱ ᱠᱷᱚᱱ ᱫᱚ ᱵᱟᱹᱧ ᱠᱤᱨᱤᱧ ᱟᱹᱜᱩᱭᱟ ᱟᱨ ᱚᱱᱟ ᱫᱚ ᱤᱧᱟᱹᱜ ᱵᱚᱦᱩ ᱟᱹᱰᱤ ᱰᱷᱮᱨ ᱯᱨᱚᱯᱷᱤᱴ ᱦᱩᱭᱩᱜᱼᱟ ᱪᱮᱫᱟᱜ ᱥᱮ ᱤᱧ ᱰᱷᱮᱨ ᱚᱸᱰᱮᱨᱮ ᱯᱩᱭᱥᱟᱹ ᱵᱟᱭ ᱞᱟᱜᱟᱣ ᱯᱟᱲᱟᱣ ᱤᱧᱟ